ᱢᱤᱫᱴᱮᱱ ᱨᱮᱸᱥᱛᱳᱨᱟᱨᱮ ᱥᱩᱯᱟᱨᱤᱥ ᱞᱟᱹᱜᱤᱫ ᱤᱧ ᱪᱟᱞᱟᱣ ᱞᱮᱱᱟ ᱛᱮᱦᱮᱧᱟᱜ ᱠᱷᱟᱥ ᱫᱚ ᱦᱳᱭᱳᱜ ᱠᱟᱱᱟ ᱯᱤᱡᱡᱟ ᱱᱚᱣᱟ ᱫᱚ ᱥᱤᱞᱫᱟᱹ ᱱᱤᱢᱛᱚᱞᱟ ᱪᱚᱠ ᱨᱮ ᱢᱳᱢᱳ ᱨᱮᱥᱴᱩᱨᱮᱱᱴ ᱧᱩᱛᱩᱢ ᱛᱮ ᱫᱚᱠᱟᱱ ᱠᱚ ᱠᱷᱩᱞᱟᱹᱣ ᱟᱠᱟᱫᱟ ᱢᱳᱢᱳ ᱪᱟᱣᱢᱤᱱ ᱨᱳᱞ ᱡᱷᱚᱛᱚ ᱠᱤᱪᱷᱩ ᱜᱮ ᱧᱟᱢᱚᱜᱼᱟ ᱚᱰᱟᱨ ᱠᱟᱛᱮ ᱦᱚᱸ ᱡᱚᱢ ᱜᱟᱱᱚᱜᱼᱟ ᱚᱰᱟᱨ ᱞᱮᱠᱷᱟᱱ ᱦᱚᱸ ᱚᱲᱟᱜ ᱛᱮ ᱦᱤᱡᱩᱜᱼᱟ ᱚᱸᱰᱮ ᱪᱟᱞᱟᱣ ᱠᱟᱛᱮ ᱦᱚᱸ ᱡᱚᱢ ᱫᱚ ᱜᱟᱱᱚᱜ ᱜᱮᱭᱟ